ᱦᱮᱞᱳ ᱦᱮᱸ ᱞᱟᱹᱭ ᱫᱟᱹᱧ ᱱᱤᱭᱟᱹ ᱚᱠᱟᱨᱮ ᱞᱟᱜᱟᱣ ᱠᱟᱱᱟ ᱚᱸᱻ ᱵᱳᱞᱯᱩᱨ ᱪᱮᱫ ᱟᱛᱳ ᱪᱚᱢ ᱢᱮᱱᱮᱫ ᱠᱟᱱ ᱪᱮᱫ ᱛᱚ ᱜᱚᱥᱟᱞ ᱰᱟᱝᱜᱟ ᱜᱚᱥᱟᱞ ᱰᱟᱝᱜᱟ ᱠᱷᱚᱡ ᱚᱠᱚᱭᱮᱢ ᱞᱟᱹᱭ ᱫᱟ ᱛᱚ ᱤᱧ ᱵᱳᱞᱯᱩᱨ ᱠᱷᱚᱡ ᱤᱧ ᱞᱟᱹᱭ ᱫᱟ ᱛᱟᱹᱣ ᱤᱧ ᱫᱚ ᱨᱟᱡᱽ ᱠᱩᱢᱟᱨ ᱢᱩᱨᱢᱩᱧ ᱞᱟᱹᱭ ᱫᱟ ᱛᱚ ᱟᱯᱮ ᱚᱱᱟ ᱥᱚᱨᱦᱟᱭ ᱵᱟᱠᱷᱨᱟ ᱛᱮ ᱠᱤᱪᱷᱩᱢ ᱞᱟᱹᱭ ᱫᱟᱲᱮᱭᱟᱜᱼᱟ ᱚᱸᱻ ᱠᱟᱹᱴᱤᱡ ᱞᱟᱹᱭ ᱟᱸᱡᱚᱢ ᱟᱹᱧ ᱢᱮᱥᱮ

ᱯᱳᱥ ᱢᱟᱥ ᱚᱱᱟᱫᱚ ᱪᱮᱫ ᱪᱮᱫ ᱞᱮᱠᱟ ᱛᱮᱪᱚ

ᱚᱸᱻ

ᱚᱸᱻ ᱦᱮᱸ ᱳ ᱳ ᱮᱱᱮᱡ ᱥᱮᱨᱮᱧ ᱮᱱᱮᱡ ᱥᱮᱨᱮᱧ ᱚᱠᱟ ᱞᱮᱠᱟᱱᱟᱜ ᱪᱚ ᱚᱸᱻ ᱛᱚ ᱥᱚᱨᱦᱟᱭ ᱢᱟ ᱞᱟᱹᱴᱩ ᱯᱚᱨᱚᱵᱽ ᱠᱟᱱᱟ ᱛᱚ ᱚᱱᱟ ᱵᱟᱠᱷᱚᱨᱟ ᱛᱮ ᱥᱚᱨᱠᱟᱨ ᱴᱷᱮᱡ ᱥᱩᱡᱳᱜᱽ ᱥᱩᱵᱤᱫᱷᱟ ᱯᱮ ᱧᱟᱢ ᱟᱥᱮ ᱦᱮᱸ ᱟᱨ ᱥᱠᱩᱞ ᱠᱚᱞᱮᱡᱽ ᱚᱯᱷᱤᱥ ᱠᱚ ᱪᱷᱩᱴᱤ ᱛᱟᱦᱮᱱᱟ ᱥᱮ ᱵᱟᱝ ᱢᱤᱫᱫᱤᱱ ᱨᱮᱱᱟᱜ ᱧᱟᱢᱚᱜ ᱠᱟᱱᱟ ᱦᱮᱸ ᱛᱚ ᱚᱥᱤᱛ ᱵᱟᱹᱵᱟᱹᱵᱩ ᱟᱢ ᱞᱟᱹᱭ ᱢᱮ ᱛᱚ ᱟᱯᱮ ᱟᱛᱳ ᱨᱮᱫᱚ ᱛᱥ ᱠᱷᱚᱡ ᱥᱚᱨᱦᱟᱭ ᱦᱩᱭᱩᱜ ᱠᱟᱱᱟ ᱨᱮᱠ ᱫᱚ ᱚᱠᱟ ᱨᱮᱛᱟᱭ ᱪᱤᱠᱟᱹᱭᱟᱠᱚ ᱚᱸᱻ ᱛᱟᱦᱚᱞᱮ ᱯᱚᱸᱪᱤᱥᱮ ᱯᱳᱥ ᱨᱮᱯᱮ ᱥᱚᱨᱦᱟᱭᱚᱜ ᱠᱟᱱ ᱫᱚ ᱚᱸᱻ ᱫᱤᱭᱮ ᱵᱮᱥ ᱛᱚ ᱥᱚᱨᱦᱟᱭ ᱵᱟᱠᱷᱨᱟᱛᱮ ᱠᱩᱞᱤ ᱠᱟᱛᱮ ᱟᱹᱰᱤ ᱵᱟᱹᱲᱤᱡ ᱞᱤᱧ ᱵᱩᱡᱷᱟᱹᱣ ᱠᱮᱫᱟ ᱥᱮ ᱵᱮᱥᱜᱮ ᱱᱤᱭᱟᱹ ᱠᱚᱫᱚ ᱵᱟᱲᱟᱭ ᱥᱟᱱᱟ ᱫᱚ ᱵᱟᱝ ᱠᱟᱱᱟ ᱛᱚ ᱟᱞᱮ ᱠᱚ ᱱᱤᱭᱟᱹ ᱠᱚ ᱡᱟᱣᱨᱟ ᱠᱟᱛᱮ ᱛᱚ ᱱᱤᱭᱟᱹ ᱠᱚ ᱥᱚᱢᱚᱱᱫᱷᱮ ᱟᱨᱚ ᱠᱤᱪᱷᱩ ᱞᱟᱹᱭ ᱥᱚᱫᱚᱨ ᱦᱩᱭᱩᱜᱼᱟ ᱡᱟᱛᱮ ᱟᱨᱦᱚᱸ ᱫᱤᱥᱚᱢ ᱵᱟᱦᱨᱮ ᱠᱚᱨᱮᱱ ᱦᱚᱲ ᱠᱚ ᱵᱟᱲᱟᱭ ᱧᱟᱢ ᱢᱟ ᱥᱟᱱᱛᱟᱲ ᱥᱚᱢᱟᱡᱽ ᱨᱮ ᱥᱚᱨᱦᱟᱭ ᱯᱚᱨᱚᱵᱽ ᱞᱮᱠᱟᱱ ᱢᱮᱱᱟᱜ ᱠᱟᱫᱟ ᱛᱚ ᱤᱱᱟᱹᱜᱮ ᱵᱟᱦᱨᱮ ᱠᱚᱨᱮᱜ ᱛᱚ ᱦᱚᱲ ᱦᱚᱯᱚᱱ ᱢᱮᱱᱟᱜ ᱠᱚᱛᱟ ᱵᱚᱱᱟ ᱩᱱᱠᱩ ᱫᱚ ᱠᱷᱟᱴᱤ ᱵᱟᱝ ᱦᱤᱡᱩᱜ ᱠᱟᱱ ᱫᱤᱱ ᱠᱷᱟᱹᱛᱤᱨ ᱦᱤᱡᱩᱜ ᱠᱟᱱ ᱟᱵᱳᱨᱮᱱ ᱜᱤᱫᱟᱹ ᱯᱤᱫᱟᱹᱨ ᱩᱱᱠᱩ ᱠᱚᱦᱚᱸ ᱛᱚᱠᱚ ᱵᱟᱲᱟᱭ ᱧᱟᱢᱟ ᱦᱟᱜ ᱟᱥᱛᱮ ᱟᱥᱛᱮ ᱞᱟᱹᱭ ᱟᱠᱚ ᱦᱤᱲᱤᱧᱫᱟ ᱛᱚ ᱚᱱᱟ ᱠᱟᱨᱚᱱ ᱛᱮ ᱢᱤᱫᱴᱮᱡ ᱢᱤᱫᱴᱮᱡ ᱠᱟᱜᱚᱡᱽ ᱨᱮ ᱥᱮ ᱵᱳᱭ ᱢᱟᱱᱮ ᱵᱷᱤᱰᱭᱳ ᱢᱟᱫᱽᱫᱷᱚᱢ ᱛᱮ ᱵᱮᱱᱟᱣ ᱥᱚᱫᱚᱨ ᱦᱩᱭᱩᱜᱼᱟ ᱛᱚ ᱚᱱᱟ ᱞᱟᱹᱜᱤᱫ ᱠᱩᱞᱤ ᱫᱚ ᱛᱟᱦᱮ ᱠᱟᱱᱟ

ᱛᱟᱦᱚᱞᱮ ᱫᱚ ᱢᱟ ᱛᱟᱦᱚᱞᱮ ᱱᱤᱛᱚᱜ ᱫᱚᱹᱧ ᱦᱚᱦᱚᱭᱮᱫᱟ ᱟᱨ ᱠᱩᱞᱤ ᱞᱟᱹᱜᱤᱫ ᱟᱹᱰᱤ ᱟᱹᱰᱤ ᱥᱟᱨᱦᱟᱣ ᱚ ᱴᱷᱤᱠ ᱜᱮᱭᱟ ᱛᱟᱦᱚᱞᱮᱧ ᱫᱚᱦᱚᱭᱮᱫᱟ ᱦᱮᱸ ᱴᱷᱤᱠ ᱜᱮᱭᱟ